ᱦᱮᱸ ᱦᱮᱞᱳ ᱤᱧ ᱪᱚᱢᱯᱟ ᱵᱟᱥᱠᱮ ᱥᱳᱱᱟᱦᱟᱨᱟ ᱠᱷᱚᱱᱤᱧ ᱞᱟᱹᱭᱮᱫᱟ ᱤᱧ ᱡᱟᱦᱟᱸ ᱦᱟᱹᱠᱩ ᱩᱛᱩᱧ ᱚᱰᱟᱨ ᱞᱮᱫᱟ ᱚᱱᱟᱫᱚ ᱟᱹᱰᱤ ᱵᱟᱹᱲᱤᱡ ᱜᱮ ᱥᱚ ᱠᱟᱱᱟ ᱟᱨ ᱟᱹᱰᱤ ᱠᱷᱟᱨᱟᱯ ᱜᱮᱭᱟ ᱡᱟᱦᱟᱸ ᱫᱚ ᱡᱚᱢᱜᱮ ᱵᱟᱝ ᱜᱟᱱᱚᱜᱼᱟ ᱟᱨ ᱱᱚᱝᱠᱟᱫᱚ ᱪᱮᱫᱟᱜ ᱯᱮ ᱠᱟᱹᱢᱤᱭᱮᱫᱟ ᱛᱟᱦᱚᱞᱮ ᱟᱯᱮ ᱫᱚ ᱪᱮᱫ ᱱᱚᱝᱠᱟ ᱜᱮᱯᱮ ᱠᱟᱹᱢᱤ ᱵᱟᱲᱟᱭᱮᱫᱟ ᱟᱨ ᱱᱚᱝᱠᱟᱱᱟᱜ ᱡᱚᱢᱟᱜ ᱜᱮᱯᱮ ᱮᱢᱟ ᱵᱟᱲᱟ ᱟᱠᱚ ᱠᱟᱱᱟ ᱦᱚᱲᱟᱜ ᱫᱚ ᱱᱚᱣᱟ ᱡᱚᱢ ᱛᱮᱫᱚ ᱞᱟᱡ ᱠᱚᱫᱚ ᱦᱚᱲᱟᱜ ᱫᱚ ᱱᱚᱣᱟ ᱡᱚᱢᱛᱮ ᱞᱟᱡ ᱠᱚᱦᱚᱸ ᱛᱚ ᱵᱟᱹᱲᱤᱡ ᱫᱟᱲᱮᱭᱟᱜᱼᱟ ᱛᱟᱦᱚᱞᱮ ᱟᱯᱮᱫᱚ ᱱᱚᱝᱠᱟ ᱠᱟᱛᱮ ᱫᱚ ᱪᱮᱫ ᱱᱚᱝᱠᱟ ᱠᱟᱛᱮ ᱜᱮ ᱫᱚᱠᱟᱱ ᱯᱮ ᱪᱟᱹᱞᱩᱭᱮᱫᱟ ᱟᱨ ᱟᱹᱰᱤᱜᱮ ᱵᱟᱹᱲᱤᱡ ᱥᱚ ᱠᱟᱱᱟ ᱱᱚᱣᱟ ᱱᱤᱛᱚᱜ ᱜᱮ ᱤᱫᱤᱯᱮ ᱟᱨ ᱤᱧᱵᱷᱟᱹᱞᱤ ᱯᱷᱨᱮᱥᱟᱜ ᱡᱤᱱᱤᱥ ᱥᱮᱴᱮᱨ ᱦᱚᱴᱚ ᱟᱹᱧ ᱯᱮ